ᱡᱟᱦᱟᱸ ᱱᱚᱣᱟ ᱟᱹᱛᱩ ᱨᱮ ᱮᱴᱟᱜ ᱚᱥᱩᱵᱤᱛᱟ ᱥᱮ ᱥᱩᱵᱤᱛᱟ ᱫᱚ ᱩᱱᱟᱹᱜ ᱫᱚ ᱵᱟᱹᱱᱩᱜᱼᱟ ᱵᱟᱨᱦᱮ ᱦᱚᱲᱟᱜ ᱫᱚ ᱞᱮᱠᱷᱤᱱ ᱱᱚᱰᱮᱢᱟ ᱜᱤᱫᱽᱨᱟᱹᱣᱟᱜ ᱡᱟᱦᱟᱸ ᱚᱝᱜᱚᱱᱚᱣᱟᱲᱤ ᱢᱮᱱᱟᱜᱼᱟ ᱩᱱᱠᱩ ᱜᱮ ᱡᱟᱦᱟᱱᱟᱜ ᱠᱚ ᱡᱚᱢᱼᱧᱩ ᱫᱚᱠᱚ ᱧᱟᱢᱮᱜᱼᱟ ᱟᱨ ᱡᱟᱹᱥᱛᱤᱢᱟ ᱟᱞᱮ ᱱᱤᱭᱟᱹ ᱠᱚᱨᱮᱜᱢᱟ ᱟᱹᱰᱤ ᱨᱮᱸᱜᱮᱡ ᱦᱚᱲ ᱠᱟᱱᱟ ᱞᱮ ᱵᱟᱨ ᱯᱮ ᱵᱚᱪᱷᱚᱨ ᱠᱷᱚᱱᱢᱟ ᱵᱟᱭ ᱫᱟᱜ ᱠᱟᱜᱼᱟ ᱥᱮ ᱪᱟᱥᱵᱟᱥ ᱠᱚᱨᱮᱱᱟᱜ ᱫᱚ ᱩᱱᱟᱹᱜ ᱥᱩᱵᱤᱛᱟ ᱫᱚ ᱵᱟᱹᱱᱩᱜ ᱠᱟᱫᱟ ᱥᱮ ᱱᱚᱰᱮ ᱥᱮᱞᱳ ᱦᱚᱸ ᱵᱟᱹᱱᱩᱜᱼᱟ ᱥᱮ ᱡᱟᱦᱟᱱ ᱚᱱᱠᱟᱱ ᱪᱮᱫ ᱡᱤᱱᱤᱥ ᱵᱟᱹᱱᱩᱜ ᱠᱟᱫᱟ ᱛᱚ ᱡᱟᱦᱟᱱᱟᱜ ᱦᱟᱥᱯᱟᱛᱟᱞ ᱜᱤᱫᱽᱨᱟᱹ ᱠᱚ ᱰᱩᱵᱽᱞᱟᱹᱜ ᱥᱮ ᱞᱟᱹᱴᱩ ᱦᱚᱲᱢᱟ ᱟᱞᱟᱫᱟ ᱠᱟᱛᱷᱟ ᱠᱟᱱ ᱫᱩᱨᱮᱨ ᱠᱟᱛᱷᱟ ᱠᱟᱱᱟ ᱛᱚ ᱜᱤᱫᱽᱨᱟᱹ ᱠᱚ ᱦᱚᱸ ᱞᱮ ᱤᱫᱤ ᱠᱚᱣᱟ ᱟᱹᱰᱤ ᱡᱷᱟᱹᱞ ᱪᱟᱞᱟᱜ ᱨᱟᱥᱛᱟ ᱠᱚᱦᱚᱸ ᱟᱹᱰᱤ ᱡᱷᱟᱹᱞ ᱜᱮᱭᱟ ᱞᱮ ᱢᱮᱹᱰᱤᱠᱮᱞ ᱦᱚᱸ ᱟᱹᱰᱤ ᱡᱷᱟᱹᱞ ᱜᱮ ᱢᱮᱱᱟᱜᱼᱟ ᱛᱚ ᱚᱱᱟ ᱠᱚᱨᱮᱜ ᱦᱚᱸ ᱟᱹᱰᱤ ᱩᱱᱟᱹᱜ ᱫᱚ ᱟᱹᱰᱤ ᱞᱮ ᱦᱟᱨᱚᱱ ᱜᱮᱭᱟ ᱟᱨ ᱡᱟᱦᱟᱱᱟᱜ ᱚᱱᱠᱟᱱᱟᱜ ᱦᱚᱸ ᱢᱟᱱᱮ ᱯᱩᱨᱟᱹ ᱟᱞᱮ ᱫᱚ ᱠᱚᱥᱴᱚ ᱢᱚᱫᱽᱫᱷᱮ ᱨᱮ ᱨᱮᱸᱜᱮᱡ ᱱᱟᱪᱟᱨ ᱦᱚᱲ ᱪᱟᱥᱟ ᱚᱱᱠᱟ ᱢᱚᱡᱽ ᱫᱷᱟᱨᱟ ᱵᱟᱝ ᱦᱩᱭᱩᱜ ᱠᱟᱱᱟ ᱪᱟᱥᱟ ᱠᱚ ᱦᱚᱸ ᱟᱨ ᱥᱮᱛᱟᱜ ᱦᱚᱸ ᱵᱮᱥ ᱴᱷᱤᱠ ᱵᱟᱭ ᱫᱟᱜ ᱮᱜᱼᱟ ᱛᱷᱚᱲᱟ ᱫᱤᱱ ᱠᱷᱚᱱ ᱛᱤᱱ ᱥᱟᱞ ᱦᱩᱭᱩᱜ ᱠᱟᱱᱟ ᱱᱮᱥ ᱵᱚᱪᱷᱚᱨ ᱦᱤᱞᱳᱜ ᱩᱱᱟᱹᱜ ᱚᱱᱠᱟ ᱵᱟᱭ ᱫᱟᱜ ᱠᱟᱫᱟ ᱟᱨ ᱡᱟᱦᱟᱱᱟᱜ ᱯᱟᱲᱦᱟᱣ ᱠᱚᱨᱮᱱᱟᱜ ᱦᱚᱸ ᱚᱱᱠᱟ ᱥᱩᱨ ᱨᱮ ᱠᱚᱞᱮᱡᱽ ᱠᱚ ᱥᱮ ᱤᱥᱠᱩᱞ ᱚᱱᱠᱟ ᱵᱟᱹᱱᱩᱜ ᱠᱟᱫᱟ ᱟᱨ ᱤᱥᱠᱩᱞ ᱢᱮᱱᱟᱜ ᱜᱮᱭᱟ ᱟᱹᱛᱩ ᱠᱚᱨᱮᱜ ᱫᱚ ᱚᱱᱟ ᱦᱚᱸ ᱩᱱᱟᱹᱜ ᱢᱚᱡᱽ ᱵᱟᱝ ᱪᱟᱞᱟᱜ ᱠᱟᱱᱟ ᱟᱨ ᱪᱟᱞᱟᱜ ᱨᱮᱦᱚᱸ ᱜᱤᱫᱽᱨᱟᱹ ᱠᱚ ᱫᱚ ᱮᱱᱛᱮᱫ ᱨᱟᱥᱛᱟ ᱦᱚᱸ ᱠᱷᱟᱨᱟᱯ ᱜᱮᱭᱟᱛᱚ ᱟᱨ ᱡᱟᱦᱟᱸ ᱦᱟᱥᱯᱟᱛᱟᱞ ᱦᱚᱸ ᱟᱹᱰᱤ ᱡᱷᱟᱹᱞ ᱟᱹᱰᱤ ᱞᱟᱹᱴᱩ ᱜᱮᱭᱟ ᱚᱱᱠᱟ ᱢᱟᱪᱷᱟ ᱨᱩᱣᱟᱹ ᱫᱚ ᱢᱟᱱᱮ ᱛᱤᱭᱳᱜ ᱦᱚᱸ ᱢᱩᱥᱠᱤᱞ ᱜᱮᱭᱟ ᱡᱟᱦᱟᱸᱭᱟᱜ ᱜᱷᱩᱲᱤ ᱵᱟᱹᱱᱩᱜ ᱛᱟᱭ ᱠᱷᱟᱡ ᱥᱟᱭᱠᱮᱹᱞ ᱵᱟᱹᱱᱩᱜ ᱛᱟᱭ ᱠᱷᱟᱡ ᱵᱟᱨ ᱪᱟᱠᱟ ᱨᱮᱭᱟᱜ ᱜᱟᱹᱰᱤ ᱵᱟᱹᱱᱩᱜᱼᱟ ᱛᱚ ᱪᱟᱞᱟᱜ ᱨᱮ ᱩᱱᱠᱩ ᱴᱷᱮᱱ ᱟᱹᱰᱤ ᱫᱤᱠᱠᱟᱹᱛ ᱦᱩᱭᱩᱜᱼᱟ